ᱱᱚᱣᱟ ᱥᱟᱶᱛᱟᱞᱤ ᱴᱚᱴᱷᱟ ᱠᱤᱭᱟᱹ ᱵᱟᱹᱱᱤᱡᱽ ᱵᱮᱯᱟᱨ ᱨᱮ ᱫᱚ ᱦᱩᱭᱩᱜ ᱠᱟᱱᱟ ᱦᱟᱺᱰᱤ ᱯᱟᱹᱣᱨᱟᱹ ᱦᱟᱺᱰᱤ ᱯᱟᱹᱣᱨᱟᱹ ᱟᱵᱚ ᱦᱚᱲ ᱦᱚᱯᱚᱱ ᱥᱟᱱᱟᱢ ᱦᱚᱲᱠᱚ ᱧᱩᱭᱮᱫᱟ ᱟᱨ ᱥᱟᱺᱜᱤᱧ ᱥᱟᱺᱜᱤᱧ ᱠᱷᱚᱱ ᱦᱚᱸᱠᱚ ᱦᱤᱡᱩᱜ ᱠᱟᱱᱟ ᱡᱮᱢᱚᱱ ᱟᱭᱩ ᱦᱚᱲᱮ ᱠᱤᱨᱤᱧ ᱞᱮᱠᱷᱟᱱ ᱠᱤᱨᱤᱧ ᱟᱹᱜᱩᱭᱮᱫᱟᱭ ᱦᱟᱺᱰᱤ ᱟᱨᱮ ᱟᱠᱹᱷᱨᱤᱧ ᱮᱫᱟ ᱚᱱᱟᱛᱮ ᱫᱤᱠᱩ ᱯᱩᱥᱤ ᱦᱚᱸ ᱟᱵᱚᱣᱟᱜ ᱵᱮᱯᱟᱨ ᱛᱮ ᱟᱹᱰᱤ ᱵᱟᱹᱲᱤᱡ ᱠᱚ ᱢᱮᱱᱮᱫᱟ ᱡᱮᱢᱚᱱ ᱱᱚᱝᱠᱟ ᱫᱚ ᱟᱞᱚ ᱦᱩᱭᱩᱜ ᱢᱟ ᱱᱚᱝᱠᱟ ᱦᱩᱭ ᱞᱮᱱᱠᱷᱟᱱ ᱟᱨᱦᱚᱸ ᱟᱵᱚᱣᱟᱜ ᱥᱟᱱᱛᱟᱞ ᱥᱚᱢᱟᱡᱽ ᱫᱚ ᱟᱨᱦᱚᱸ ᱟᱹᱰᱤ ᱛᱮᱫ ᱜᱮ ᱵᱟᱹᱲᱤᱡᱚᱜᱼᱟ ᱱᱚᱝᱠᱟ ᱵᱟᱹᱲᱤᱡ ᱞᱮᱱᱠᱷᱟᱱ ᱫᱚ ᱥᱟᱱᱟᱢ ᱦᱚᱲ ᱠᱚ ᱵᱟᱹᱲᱤᱡᱚᱜᱼᱟ ᱦᱟᱺᱰᱤ ᱧᱩ ᱫᱚ ᱵᱟᱹᱜᱤ ᱦᱩᱭᱩᱜᱼᱟ